ᱥᱟᱱᱛᱟᱲ ᱥᱟᱶᱛᱟ ᱨᱮᱭᱟᱜ ᱟᱨᱤᱪᱟᱞᱤ ᱤᱫᱤ ᱠᱟᱛᱮ ᱟᱢᱟᱜ ᱫᱤᱥ ᱦᱩᱫᱤᱥ ᱞᱟᱹᱭ ᱥᱚᱫᱚᱨ ᱢᱮ ᱥᱟᱛᱟᱲ ᱥᱚᱢᱟᱡᱽ ᱨᱮᱭᱟᱜ ᱟᱨᱤᱪᱟᱞᱤ ᱫᱚ ᱤᱧ ᱫᱚ ᱟᱹᱰᱤ ᱜᱮᱧ ᱠᱩᱥᱤᱭᱟᱜᱼᱟ ᱠᱟᱨᱚᱱ ᱥᱟᱱᱛᱟᱲ ᱟᱵᱚᱣᱟᱜ ᱥᱟᱱᱛᱟᱲ ᱥᱚᱢᱟᱡᱽ ᱟᱹᱰᱤᱜᱮ ᱥᱟᱯᱟᱜᱮ ᱛᱟᱵᱚᱱᱟ ᱟᱹᱰᱤ ᱜᱮ ᱥᱚᱪᱪᱷᱚ ᱜᱮᱛᱟᱵᱚᱱᱟ ᱠᱟᱨᱚᱱ ᱥᱟᱱᱛᱟᱲ ᱥᱚᱢᱟᱡᱽ ᱟᱵᱚᱣᱟᱜ ᱥᱟᱱᱛᱟᱲ ᱥᱚᱢᱟᱡᱽ ᱨᱮ ᱟᱵᱚ ᱫᱚ ᱟᱵᱚ ᱛᱮᱜᱮ ᱵᱚ ᱪᱟᱥ ᱫᱟᱲᱮᱭᱟᱜᱼᱟ ᱟᱵᱚ ᱛᱮᱜᱮ ᱚᱲᱟᱜ ᱫᱩᱣᱟᱹᱨ ᱵᱚ ᱵᱮᱱᱟᱣ ᱫᱟᱲᱮᱭᱟᱜᱼᱟ ᱟᱵᱚ ᱛᱮᱜᱮ ᱯᱟᱞᱤ ᱯᱚᱨᱚᱵᱽ ᱟᱵᱚ ᱛᱮᱜᱮ ᱵᱚ ᱴᱷᱤᱠ ᱫᱟᱲᱮᱭᱟᱜᱼᱟ ᱟᱨ ᱟᱵᱚᱣᱟᱜ ᱥᱚᱢᱟᱡᱽ ᱨᱮᱫᱚ ᱠᱩᱲᱤ ᱥᱮ ᱠᱚᱲᱟ ᱠᱚᱱᱚ ᱵᱷᱮᱫᱟ ᱵᱷᱮᱫᱽ ᱫᱚ ᱵᱟᱱᱩᱜ ᱛᱟᱵᱚᱱᱟ ᱟᱨ ᱡᱮᱢᱚᱱ ᱡᱚᱛᱚᱜᱮ ᱟᱵᱚ ᱫᱚ ᱥᱚᱢᱟᱱ ᱜᱮᱭᱟ ᱵᱚ ᱮᱵᱚᱝ ᱠᱩᱲᱤ ᱜᱤᱫᱽᱨᱟᱹ ᱡᱟᱭ ᱠᱟᱹᱢᱤ ᱫᱟᱲᱮᱭᱟᱜᱼᱟ ᱠᱟᱹᱢᱤᱭᱟ ᱠᱚᱲᱟ ᱜᱤᱫᱽᱨᱟᱹ ᱡᱟᱭ ᱠᱟᱹᱢᱤ ᱫᱟᱲᱮᱭᱟᱜᱼᱟ ᱠᱟᱢᱤᱭᱟ ᱡᱮ ᱱᱚᱣᱟ ᱫᱚ ᱠᱩᱲᱤᱭᱟᱜ ᱠᱟᱹᱢᱤ ᱠᱟᱱᱟ ᱦᱟᱱᱟ ᱫᱚ ᱠᱚᱲᱟᱣᱟᱜ ᱠᱟᱹᱢᱤ ᱠᱟᱱᱟ ᱚᱱᱠᱟ ᱵᱷᱮᱫᱟ ᱵᱷᱮᱫᱽ ᱦᱚᱸ ᱵᱟᱹᱱᱩᱜ ᱛᱟᱵᱚᱱᱟ ᱟᱨ ᱟᱵᱚ ᱫᱚ ᱵᱟᱯᱞᱟ ᱵᱤᱦᱟᱹ ᱡᱮ ᱠᱳᱱᱳ ᱯᱚᱱ ᱫᱮᱱᱟ ᱯᱟᱣᱱᱟ ᱵᱟᱹᱱᱩᱜ ᱛᱟᱵᱚᱱᱟ ᱮᱱᱮᱡ ᱥᱮᱨᱮᱧ ᱟᱵᱚ ᱛᱮᱜᱮ ᱟᱹᱰᱤ ᱜᱮᱵᱚ ᱥᱚᱨᱮᱥ ᱜᱮᱭᱟ ᱟᱹᱰᱤ ᱰᱷᱮᱨ ᱟᱹᱰᱤ ᱨᱟᱹᱥᱠᱟᱹ ᱢᱮᱱᱟᱜ ᱛᱟᱵᱚᱱᱟ ᱟᱵᱚᱣᱟᱜ ᱥᱚᱢᱟᱡᱽ ᱫᱚ ᱨᱟᱹᱥᱠᱟᱹ ᱛᱮᱜᱮ ᱟᱵᱚᱣᱟᱜ ᱥᱚᱢᱟᱡᱽ ᱫᱚ ᱯᱮᱨᱮᱡ ᱜᱮᱭᱟ ᱚᱱᱟᱛᱮ ᱤᱧ ᱫᱚ ᱥᱟᱱᱛᱟᱲ ᱥᱚᱢᱟᱡᱽ ᱜᱮᱧ ᱠᱩᱥᱤᱭᱟᱜᱼᱟ ᱟᱨ ᱥᱟᱱᱛᱟᱲ ᱥᱚᱢᱟᱡᱽ ᱥᱟᱱᱛᱟᱲ ᱫᱚ ᱵᱮᱥᱤᱨ ᱵᱷᱟᱜᱽ ᱱᱮᱪᱟᱨᱟᱞ ᱢᱟᱱᱮ ᱯᱚᱨᱤᱵᱮᱥ ᱚᱱᱟ ᱠᱚᱨᱮ ᱯᱨᱟᱠᱤᱛᱤᱠ ᱯᱚᱨᱤᱵᱮᱥ ᱨᱮ ᱡᱚᱛᱚ ᱠᱷᱚᱡ ᱰᱷᱮᱨ ᱤᱧ ᱠᱩᱥᱤᱭᱟᱜᱼᱟ ᱟᱵᱚ ᱫᱚ ᱡᱮᱢᱚᱱ ᱥᱚᱦᱚᱨ ᱜᱮᱧᱡᱟᱢ ᱫᱚ ᱵᱟᱵᱚ ᱠᱩᱥᱤᱭᱟᱜᱼᱟ ᱵᱟᱵᱚ ᱛᱟᱦᱮᱱᱟ